ᱤᱧᱟᱹᱜ ᱴᱚᱴᱷᱟ ᱨᱮᱫᱚ ᱵᱤᱨᱤᱫ ᱟᱨ ᱠᱟᱹᱨᱩ ᱵᱤᱨᱤᱫ ᱠᱷᱟᱫ ᱠᱚ ᱧᱮᱞ ᱞᱮᱠᱚ ᱠᱷᱟᱱ ᱩᱱᱠᱩ ᱠᱩᱝᱠᱟᱹᱝ ᱠᱚᱜᱮ ᱩᱱᱠᱩᱣᱟᱜ ᱥᱚᱢᱯᱚᱛᱛᱤ ᱫᱚ ᱟᱹᱰᱤ ᱠᱚᱢ ᱜᱮᱛᱟ ᱠᱚᱣᱟ ᱢᱮᱱᱠᱷᱟᱱ ᱩᱱᱠᱩ ᱟᱠᱚ ᱥᱚᱯᱢᱯᱛᱛᱤ ᱠᱚᱢ ᱜᱮᱛᱟ ᱠᱚ ᱨᱮᱦᱚᱸ ᱟᱠᱚᱣᱟᱜ ᱡᱟᱦᱟᱱᱟᱜ ᱮᱸᱴᱠᱮᱴᱚᱬᱮ ᱥᱮ ᱟᱠᱚ ᱡᱤᱭᱚᱱ ᱡᱤᱭᱚᱱ ᱠᱷᱟᱸᱰᱟᱣ ᱨᱮ ᱡᱟᱦᱟᱱᱟᱜ ᱮᱸᱴᱠᱮᱴᱚᱬᱮ ᱵᱟᱝ ᱦᱩᱭᱩᱜ ᱠᱟᱱ ᱛᱟᱠᱚᱣᱟ ᱟᱠᱚ ᱠᱚ ᱵᱟᱰᱟᱭᱟ ᱡᱮ ᱟᱞᱮ ᱥᱚᱢᱯᱚᱛᱛᱤ ᱠᱚᱢ ᱜᱮᱛᱟ ᱠᱚ ᱠᱚᱢ ᱜᱮᱛᱟ ᱞᱮᱭᱟ ᱮᱱᱛᱮ ᱨᱮᱦᱚᱸ ᱟᱠᱚ ᱟᱠᱚ ᱴᱷᱤᱠ ᱜᱮ ᱢᱮᱱᱟᱜ ᱟᱠᱟᱫ ᱠᱚᱣᱟ ᱩᱱᱠᱩ ᱡᱮᱢᱚᱱ ᱠᱩᱝᱠᱟᱹᱞ ᱫᱚ ᱴᱩᱠᱩᱪ ᱠᱚ ᱵᱮᱱᱟᱣᱫᱟ ᱤᱱᱟᱹᱛᱮ ᱟᱠᱚᱣᱟᱜ ᱡᱤᱭᱚᱱ ᱠᱷᱟᱸᱰᱟᱜ ᱠᱟᱱ ᱛᱟᱠᱚᱣᱟ ᱟᱨᱚ ᱡᱟᱦᱟᱸᱭ ᱦᱟᱴᱟᱜ ᱠᱚ ᱵᱮᱱᱟᱣᱟ ᱩᱱᱠᱩ ᱦᱚᱸ ᱟᱠᱚᱣᱟᱜ ᱦᱟᱴᱟᱜ ᱢᱟᱦᱞᱮ ᱩᱱᱠᱩ ᱦᱚᱸ ᱦᱟᱴᱟᱜ ᱠᱚ ᱵᱮᱱᱟᱣᱟ ᱩᱱᱠᱩ ᱟᱠᱚᱣᱟᱜ ᱦᱟᱴᱟᱜ ᱵᱮᱱᱟᱣ ᱛᱮᱜᱮ ᱟᱠᱚᱣᱟᱜ ᱡᱤᱭᱚᱱ ᱠᱷᱟᱸᱰᱟᱜ ᱠᱟᱱ ᱛᱟᱠᱚᱣᱟ